ᱵᱚᱦᱚᱜ ᱦᱟᱹᱥᱩ ᱚᱠᱛᱚ ᱨᱮ ᱩᱱᱤ ᱦᱚᱲ ᱡᱚᱠᱷᱚᱱ ᱵᱚᱦᱚᱜ ᱦᱟᱥᱩᱭᱮᱫᱮ ᱠᱟᱱᱟ ᱛᱚᱠᱷᱚᱱ ᱩᱱᱤ ᱦᱚᱲ ᱚᱲᱟᱜ ᱛᱮ ᱤᱫᱤ ᱠᱟᱛᱮᱫ ᱚᱲᱟᱜ ᱛᱮᱢ ᱤᱫᱤ ᱠᱮᱫᱮᱭᱟ ᱤᱫᱤ ᱠᱟᱛᱮᱫ ᱤᱫᱤ ᱠᱟᱛᱮᱫ ᱢᱩᱵᱷ ᱵᱟ ᱢᱚᱞᱚᱢ ᱡᱟᱦᱟᱸᱴᱟᱜ ᱜᱮ ᱞᱟᱜᱟᱣ ᱟᱫᱮᱭᱟ ᱵᱚᱦᱚᱜ ᱨᱮ ᱵᱚᱦᱚᱜ ᱨᱮ ᱞᱟᱜᱟᱣ ᱚᱠᱛᱚ ᱨᱮ ᱞᱟᱜᱟᱣ ᱚᱠᱛᱚ ᱨᱮ ᱠᱤᱪᱷᱩ ᱠᱷᱚᱱ ᱠᱤᱪᱷᱩ ᱠᱷᱚᱱ ᱢᱟᱞᱤᱥ ᱵᱟᱲᱟ ᱢᱟᱹᱞᱤᱥ ᱵᱟᱲᱟ ᱠᱟᱫᱮᱭᱟᱢ ᱢᱟᱹᱞᱤᱥ ᱵᱟᱲᱟ ᱚᱠᱛᱚ ᱨᱮ ᱠᱤᱪᱷᱩ ᱠᱷᱚᱱ ᱢᱚᱸᱡ ᱢᱚᱸᱡᱮ ᱟᱹᱭᱠᱟᱹᱣ ᱟ ᱥᱮ ᱵᱟᱭ ᱟᱭᱠᱟᱹᱣᱟ ᱚᱱᱟ ᱢᱟᱫᱫᱷᱚᱢ ᱛᱮ ᱡᱮ ᱩᱱᱤ ᱦᱚᱲ ᱵᱚᱦᱚᱜ ᱦᱟᱹᱥᱩ ᱥᱚᱢᱚᱭ ᱟᱨᱚ ᱵᱚᱦᱚᱜ ᱦᱟᱹᱥᱩᱭᱮᱭᱟ ᱞᱟᱜᱟᱣᱟᱜ ᱢᱮᱱᱟᱜᱼᱟ ᱚᱱᱟ ᱫᱚ ᱪᱮᱫ ᱚᱲᱟᱜ ᱨᱮ ᱱᱟᱲᱠᱮᱞ ᱥᱩᱱᱩᱢ ᱛᱟᱦᱮᱸ ᱞᱮᱱᱠᱷᱟᱱ ᱚᱱᱟ ᱱᱟᱲᱠᱮᱞ ᱥᱩᱱᱩᱢ ᱵᱚᱦᱚᱜ ᱨᱮ ᱡᱟᱜᱮ ᱵᱚᱦᱚᱜ ᱨᱮᱢ ᱫᱩᱞ ᱟᱫᱮᱭᱟ ᱫᱩᱞ ᱠᱟᱛᱮᱫ ᱠᱤᱪᱷᱩ ᱠᱷᱚᱱ ᱢᱟᱹᱞᱤᱥ ᱵᱟᱲᱟ ᱠᱮᱫ ᱛᱟᱭᱟᱢ ᱢᱟᱹᱞᱤᱥ ᱵᱟᱲᱟ ᱠᱟᱛᱮᱫ ᱩᱱᱤ ᱦᱚᱲ ᱛᱟᱭᱚᱢ ᱛᱮ ᱟᱹᱰᱤ ᱢᱚᱸᱪᱮ ᱟᱹᱭᱠᱟᱹᱣᱟ ᱪᱮᱫᱟᱜ ᱵᱟᱝ ᱢᱟᱹᱞᱤᱥ ᱞᱮᱠᱷᱟᱡ ᱱᱟᱲᱠᱮᱞ ᱥᱩᱱᱩᱢ ᱫᱤᱭᱮ ᱫᱚ ᱢᱤᱫ ᱜᱷᱟᱹᱲᱤᱡ ᱨᱮᱜᱮ ᱵᱚᱦᱚᱜ ᱦᱟᱹᱥᱩ ᱫᱚ ᱪᱟᱵᱟ ᱜᱚᱫ ᱠᱟᱜᱼᱟ ᱟᱹᱰᱤ ᱱᱟᱯᱟᱭ